ᱤᱧᱫᱚ ᱡᱷᱚᱛᱚ ᱦᱚᱲ ᱥᱟᱞᱟᱜ ᱡᱚᱢ ᱧᱩ ᱫᱚ ᱟᱹᱰᱤ ᱨᱟᱹᱥᱠᱟᱹ ᱜᱤᱧ ᱟᱴᱠᱟᱨᱟ ᱟᱞᱮ ᱨᱮᱱ ᱚᱲᱟᱜ ᱦᱚᱲ ᱠᱚ ᱟᱞᱮᱨᱮᱱ ᱵᱚᱝᱥᱚ ᱨᱮᱱ ᱠᱚ ᱡᱷᱚᱛᱚ ᱦᱚᱲ ᱢᱮᱥᱟ ᱠᱟᱛᱮᱜ ᱪᱟᱱᱫᱟ ᱵᱷᱮᱫᱟ ᱮᱢ ᱠᱟᱛᱮᱜ ᱮᱱᱦᱤᱞᱳᱜ ᱫᱚ ᱡᱮᱦᱤᱞᱳᱜ ᱞᱮ ᱢᱚᱬᱮ ᱥᱮᱨᱢᱟ ᱯᱚᱨ ᱞᱮ ᱵᱚᱸᱜᱟ ᱵᱳᱨᱳᱜᱼᱟ ᱮᱱᱦᱤᱞᱳᱜ ᱫᱚ ᱡᱷᱚᱛᱚ ᱦᱚᱲᱜᱮ ᱦᱚᱯᱚᱱ ᱮᱨᱟ ᱢᱤᱥᱨᱟ ᱡᱷᱚᱛᱚ ᱦᱚᱲᱞᱮ ᱱᱮᱣᱛᱟ ᱟᱜᱩ ᱠᱚᱛᱮ ᱟᱫᱚ ᱢᱤᱫᱴᱷᱮᱱ ᱜᱮᱞᱮ ᱫᱟᱠᱟ ᱩᱛᱩᱭᱟ ᱪᱟᱸᱫᱟ ᱵᱷᱮᱫᱟ ᱦᱚᱸ ᱥᱚᱢᱟᱱ ᱥᱚᱢᱟᱱ ᱞᱮ ᱮᱢᱚᱜᱼᱟ ᱟᱫᱚ ᱟᱨ ᱛᱟᱨᱯᱚᱨᱮ ᱟᱫᱚ ᱥᱮᱛᱟᱜ ᱫᱚᱞᱮ ᱜᱮᱡ ᱮᱱᱟᱞᱮ ᱜᱩᱨᱤᱡ ᱮᱱᱟᱞᱮ ᱪᱷᱚᱸᱪ ᱪᱷᱚᱲᱟ ᱠᱮᱫᱟᱞᱮ ᱜᱳᱴᱟ ᱛᱩᱯᱩᱭ ᱱᱟᱞᱮ ᱛᱩᱯᱩ ᱠᱟᱛᱮᱜ ᱵᱮᱲᱟ ᱦᱟᱥᱩᱨ ᱥᱚᱢᱚᱭ ᱫᱚ ᱵᱷᱟᱹᱞᱤ ᱢᱚᱱᱫᱚ ᱡᱚᱢ ᱧᱩᱞᱮ ᱛᱮᱭᱟᱨᱟ ᱡᱚᱢ ᱧᱩ ᱛᱮᱭᱟᱨ ᱠᱟᱛᱮᱜ ᱫᱟᱠᱟ ᱩᱛᱩ ᱠᱮᱫᱟᱞᱮ ᱟᱫᱚᱞᱮ ᱡᱚᱢ ᱠᱮᱫᱟᱞᱮ ᱛᱟᱨᱟᱥᱤᱧ ᱵᱮᱲᱟ ᱵᱟᱵᱟ ᱦᱚᱲ ᱛᱟᱠᱚ ᱫᱚ ᱩᱱᱠᱩ ᱫᱚᱠᱚ ᱩᱰᱩᱠ ᱠᱟᱱᱟ ᱵᱟᱭᱨᱮ ᱨᱮ ᱟᱞᱮ ᱨᱮᱱ ᱵᱚᱸᱜᱟ ᱵᱳᱨᱳ ᱠᱚ ᱥᱩᱢᱟᱹᱱ ᱞᱟᱹᱜᱤᱫ ᱵᱟᱭᱨᱮ ᱨᱮᱠᱚ ᱵᱚᱸᱜᱟᱭᱟ ᱩᱱᱠᱩ ᱵᱟᱵᱟ ᱦᱚᱲ ᱛᱟᱠᱚ ᱦᱚᱸ ᱩᱢ ᱚᱡᱚᱜ ᱠᱟᱛᱮᱜ ᱱᱟᱣᱟ ᱫᱷᱩᱛᱤ ᱛᱮ ᱫᱷᱩᱛᱤ ᱠᱟᱛᱮᱜ ᱠᱚ ᱥᱮᱱ ᱠᱟᱱᱟ ᱟᱫᱚ ᱩᱱᱠᱩ ᱫᱚ ᱚᱱᱰᱮ ᱜᱮ ᱵᱷᱮᱰᱟ ᱠᱚ ᱵᱚᱸᱜᱟ ᱠᱮᱫᱮᱭᱟ ᱵᱷᱮᱰᱟ ᱵᱚᱸᱜᱟ ᱠᱟᱛᱮᱜ ᱛᱟᱦᱚᱞᱮ ᱩᱱᱠᱩ ᱫᱚ ᱚᱸᱰᱮ ᱜᱮ ᱵᱚᱦᱚᱜ ᱫᱚᱠᱚ ᱥᱳᱲᱮ ᱠᱮᱫᱟ ᱟᱨ ᱡᱤᱞ ᱫᱚᱠᱚ ᱚᱱᱟ ᱫᱚ ᱩᱛᱩ ᱭᱟᱠᱚ ᱫᱟᱠᱟᱭᱟᱠᱚ ᱚᱱᱰᱮ ᱜᱮᱠᱚ ᱡᱚᱢᱟ ᱵᱟᱵᱟ ᱦᱚᱲ ᱛᱟᱠᱚ ᱫᱚ ᱛᱟᱦᱚᱞᱮ ᱡᱚᱢ ᱧᱩ ᱠᱟᱛᱮᱜ ᱟᱫᱚ ᱵᱮᱲᱟᱭ ᱦᱟᱹᱥᱩᱨ ᱮᱱᱟᱭ ᱡᱟᱦᱟᱸ ᱠᱚ ᱵᱟᱝ ᱪᱟᱵᱟ ᱞᱮᱱᱟ ᱟᱵᱲᱤ ᱥᱟᱵᱲᱤ ᱵᱟᱠᱚ ᱜᱤᱰᱤ ᱠᱟᱜᱼᱟ ᱦᱮᱸ ᱢᱤᱫᱴᱷᱮᱱ ᱠᱚ ᱛᱚᱯᱟᱭᱟ ᱦᱚᱲ ᱠᱚ ᱡᱮᱢᱚᱱ ᱚᱸᱰᱮ ᱫᱚ ᱟᱞᱚ ᱠᱚ ᱥᱚᱨᱟ ᱵᱚᱨᱟᱭ ᱢᱟ ᱚᱱᱠᱟᱱ ᱡᱟᱭᱜᱟ ᱨᱮᱠᱚ ᱛᱚᱯᱟ ᱦᱚᱴᱚ ᱠᱟᱜᱼᱟ ᱛᱟᱨᱯᱚᱨᱮ ᱟᱫᱚ ᱵᱮᱲᱟ ᱦᱟᱹᱥᱩᱨ ᱮᱱᱟ ᱟᱫᱚ ᱵᱟᱹᱭ ᱵᱟᱹᱭᱛᱮ ᱚᱲᱟᱜ ᱠᱚ ᱦᱤᱡᱩᱜᱼᱟ ᱚᱲᱟᱜ ᱦᱮᱡ ᱠᱟᱛᱮᱜ ᱟᱫᱚ ᱚᱱᱰᱮ ᱜᱮ ᱟᱫᱚ ᱞᱮ ᱢᱩᱪᱟᱹᱫᱟ